ᱤᱧᱫᱚ ᱦᱩᱰᱤᱧ ᱡᱚᱠᱷᱚᱱ ᱫᱚ ᱠᱟᱵᱟᱰᱤ ᱠᱤᱛᱼᱠᱤᱛ ᱵᱟᱹᱦᱩ ᱟᱹᱛᱠᱤᱨ ᱮᱢᱟᱱᱠᱚᱧ ᱠᱷᱮᱞ ᱞᱮᱫᱼᱟ ᱟᱨ ᱫᱚᱢᱮᱧ ᱠᱩᱥᱤᱭᱟᱜ ᱛᱟᱦᱮᱱᱟ

ᱚᱱᱠᱟᱜᱮ ᱟᱹᱨᱤᱪᱟᱹᱞᱤ ᱨᱮᱫᱚ ᱟᱹᱰᱤ ᱰᱷᱮᱨ ᱠᱷᱮᱞ ᱡᱤᱱᱤᱥ ᱛᱟᱦᱮᱸᱫ ᱠᱟᱱᱟ ᱵᱟᱹᱦᱩ ᱠᱩᱲᱤᱠᱚ ᱩᱱᱠᱩ ᱠᱚᱦᱚᱧ ᱠᱷᱮᱞᱟᱠᱟᱫ ᱠᱚᱜᱮᱭᱟ

ᱠᱟᱵᱟᱰᱤ ᱠᱚ ᱠᱷᱮᱞᱟᱠᱟᱫ ᱜᱮᱭᱟᱞᱮ ᱚᱱᱠᱟᱜᱮ ᱟᱭᱢᱟ ᱵᱚᱞ ᱰᱷᱮᱨᱞᱮ ᱠᱷᱮᱞᱟᱠᱟᱫᱼᱟ ᱜᱟᱛᱮᱦᱚᱸ ᱫᱚᱢᱮ ᱰᱷᱮᱨ ᱜᱮᱠᱚ ᱛᱟᱦᱮᱸ ᱠᱟᱱᱟ ᱚᱱᱟ ᱪᱤᱠᱟᱹ ᱫᱚᱢᱮᱞᱮ ᱠᱷᱮᱞ ᱛᱟᱦᱮᱱᱟ ᱟᱨ ᱫᱚᱢᱮ ᱵᱮᱥ ᱵᱮᱥ ᱜᱟᱛᱮᱠᱚ ᱛᱟᱦᱮᱸ ᱠᱟᱱᱟ ᱚᱱᱟ ᱪᱤᱠᱟᱹ ᱟᱞᱮᱫᱚ ᱫᱚᱢᱮᱞᱮ ᱠᱷᱮᱞ ᱛᱟᱦᱮᱱᱟ